ᱦᱮᱸ ᱫᱟᱜ ᱥᱮᱡ ᱞᱟᱹᱜᱤᱫ ᱱᱤᱨᱟᱹᱭ ᱫᱚ ᱵᱩᱞᱩᱝ ᱪᱤᱱᱤ ᱵᱟᱠᱷᱟᱱ ᱜᱩᱲ ᱫᱟᱜ ᱥᱚᱸᱜᱮ ᱞᱮᱣᱦᱟ ᱠᱟᱛᱮᱫ ᱚᱱᱟᱜᱮ ᱛᱷᱚᱲᱟ ᱛᱷᱚᱲᱟ ᱛᱮ ᱜᱷᱟᱱᱮ ᱜᱷᱟᱱᱮ ᱧᱩ ᱦᱚᱪᱚ ᱞᱮᱠᱷᱟᱱ ᱫᱚ ᱱᱤᱨᱟᱹᱭ ᱦᱩᱭᱩᱜᱚᱜ ᱜᱮᱭᱟ ᱚᱱᱟ ᱥᱚᱸᱜᱮ ᱛᱮ ᱛᱟᱵᱮᱱ ᱦᱚᱸ ᱡᱚᱢ ᱞᱮᱠᱷᱟᱱ ᱚᱱᱟ ᱱᱤᱨᱟᱹᱭ ᱠᱟᱹᱢᱤ ᱥᱮ ᱱᱤᱨᱟᱹᱭ ᱫᱚ ᱦᱩᱭᱩᱜᱚᱜ ᱜᱮᱭᱟ ᱦᱩᱭᱩᱜᱚᱜ ᱜᱮᱭᱟ ᱱᱤᱨᱟᱹᱭ ᱫᱚ ᱦᱩᱭᱩᱜᱚᱜ ᱜᱮᱭᱟ ᱟᱨ ᱠᱷᱟᱹᱡᱟᱹᱲᱤ ᱟᱹᱨᱩᱵ ᱫᱟᱜ ᱠᱷᱟᱹᱡᱟᱹᱲᱤ ᱫᱚ ᱵᱟᱝ ᱠᱷᱟᱹᱡᱟᱹᱲᱤ ᱟᱹᱨᱩᱵ ᱠᱟᱛᱮᱫ ᱫᱟᱜ ᱚᱱᱟ ᱫᱟᱜ ᱛᱮᱦᱚᱸ ᱚᱱᱟ ᱱᱤᱨᱟᱹᱭ ᱦᱩᱭᱩᱜᱚᱜ ᱜᱮᱭᱟ